ᱵᱷᱟᱨᱚᱛ ᱨᱮᱱᱟᱝ ᱠᱤᱪᱷᱩ ᱞᱟ ᱠᱛᱤᱭᱟᱱ ᱥᱟᱸᱜᱷᱟᱹᱨ ᱥᱟᱹᱜᱷᱟᱹᱨᱤᱭᱟᱹ ᱞᱮᱱᱰ ᱢᱟᱨᱠ ᱠᱚᱫᱚ ᱦᱩᱭᱩᱜ ᱠᱟᱱᱟ ᱯᱩᱨᱤ ᱫᱤᱜᱷᱟ ᱥᱩᱥᱩᱱᱤᱭᱟᱹ ᱢᱩᱠᱩᱴᱢᱚᱱᱤᱯᱩᱨ ᱟᱨ ᱦᱚᱸ ᱮᱢᱟᱱ ᱮᱢᱟᱱ ᱛᱮᱭᱟᱜ